ᱱᱚᱣᱟ ᱫᱩᱱᱤᱭᱟᱹᱨᱮ ᱟᱹᱰᱤ ᱞᱮᱠᱟ ᱧᱩᱛᱩᱢ ᱟᱹᱰᱤ ᱞᱮᱠᱟ ᱴᱟᱭᱴᱮᱞ ᱢᱮᱱᱟᱜᱼᱟ ᱡᱟᱹᱛᱤ ᱢᱮᱱᱟᱜᱼᱟ ᱵᱷᱟᱥᱟ ᱦᱚᱭ ᱡᱟᱹᱛᱤ ᱢᱮᱱᱟᱜᱼᱟ ᱯᱟᱹᱨᱤᱥ ᱱᱟᱜ ᱡᱟᱦᱟᱵᱚ ᱢᱮᱛᱟᱜ ᱠᱟᱱᱟ ᱚᱱᱟ ᱡᱟᱦᱟ ᱞᱮᱠᱟᱧ ᱢᱮᱱᱟ ᱵᱷᱟᱫᱟ ᱦᱟᱸᱥᱫᱟ ᱨᱟᱢ ᱢᱩᱨᱢᱩ ᱠᱤᱥᱩᱱ

ᱵᱷᱟᱹᱫᱩ ᱴᱩᱰᱩ ᱨᱚᱢᱮᱥ

ᱠᱟᱹᱨᱩ ᱠᱤᱥᱠᱩ ᱡᱟᱴᱟ ᱵᱮᱥᱨᱟ ᱚᱱ ᱚᱱᱠᱟ ᱟᱹᱰᱤᱜᱟᱱ ᱧᱩᱛᱩᱢ ᱟᱨ ᱧᱩᱛᱩᱢ ᱟᱞᱟᱠ ᱟᱞᱟᱠ ᱟᱹᱰᱤ ᱜᱟᱱ ᱚᱱᱟ ᱯᱟᱹᱨᱤᱥ ᱦᱚᱸ ᱟᱹᱰᱤᱜᱟᱱ ᱢᱮᱱᱟᱜᱼᱟ ᱯᱟᱹᱨᱤᱥ ᱫᱚ ᱚᱱᱠᱟ ᱞᱮᱠᱟ ᱫᱚ ᱥᱮᱫᱟᱭ ᱫᱚ ᱛᱟᱦᱮᱸ ᱠᱟᱱᱟᱛᱟᱵᱚ ᱵᱟᱨᱚ ᱜᱚᱴᱟᱝ ᱚᱸᱰᱮ ᱠᱷᱚᱱᱫᱚ ᱱᱤᱛᱚᱜ ᱫᱚ ᱮᱭᱟᱭ ᱜᱚᱴᱟᱜ ᱨᱮᱜᱮ ᱛᱷᱩᱠᱟᱢ ᱫᱚᱦᱚᱣ ᱟᱠᱟᱱᱟ ᱯᱟᱹᱨᱤᱥ ᱫᱚ ᱦᱮ ᱦᱩᱭᱩᱜ ᱠᱟᱱᱟ ᱡᱟᱦᱟ ᱱᱟᱜ ᱢᱮᱱᱮᱜᱼᱟ

ᱢᱩᱨᱢᱩ

ᱠᱤᱥᱠᱩ ᱢᱟᱨᱰᱤ ᱴᱩᱰᱩ ᱵᱮᱥᱨᱟ ᱱᱤᱠᱩᱜᱮ ᱱᱟᱜ ᱱᱤᱛᱚᱜ ᱫᱚ ᱪᱚᱞᱚᱛ ᱫᱚ ᱢᱮᱱᱟᱜ ᱠᱚᱣᱟ ᱱᱚᱜᱼᱚᱸᱭ ᱱᱚᱠᱟ ᱯᱟᱹᱨᱤᱥ ᱠᱚᱫᱚ ᱦᱟᱹᱴᱤᱝ ᱢᱮᱱᱟᱜ ᱜᱮᱭᱟ ᱟᱨ ᱚᱱᱟ ᱠᱚᱫᱚ ᱱᱟᱜ ᱵᱟᱭ ᱟᱫᱚᱜᱼᱟ ᱟᱨ ᱚᱱᱠᱟ ᱫᱚ ᱟᱨᱦᱚᱸ ᱪᱚᱬᱮ ᱪᱚᱯᱮᱭᱟᱨ ᱩᱱᱠᱩ ᱫᱚ ᱪᱚᱯᱮᱭᱟᱨ ᱫᱚ ᱩᱱᱠᱩ ᱫᱚ ᱢᱩᱨᱢᱩ ᱠᱟᱱᱟᱠᱚ ᱡᱟᱦᱟᱸ ᱠᱟᱱᱟ ᱞᱚᱠᱠᱷᱚᱱ ᱪᱚᱯᱮᱭᱟᱨ ᱢᱩᱨᱢᱩ ᱠᱟᱱᱟᱭ ᱞᱚᱠᱢᱚᱱ ᱪᱚᱯᱮᱭᱟᱨ ᱢᱩᱨᱢᱩ ᱚᱱᱮ ᱚᱱᱠᱟ ᱛᱟᱦᱮᱱᱟ ᱚᱱᱟ ᱠᱚᱫᱚ ᱱᱚᱜᱼᱚᱸᱭ ᱱᱚᱠᱟ ᱧᱩᱛᱩᱢ ᱥᱚᱦᱤᱛ

ᱢᱮᱱᱟᱜᱼᱟ ᱞᱚᱠᱢᱚᱱ ᱠᱤᱥᱠᱩ ᱞᱚᱠᱢᱚᱲ ᱪᱚᱯᱮᱭᱟᱨ ᱚᱱᱠᱟ ᱩᱱᱤ ᱢᱩᱨᱢᱩ ᱚᱱᱮ ᱚᱱᱠᱟ